ᱱᱤᱛᱳᱜ ᱱᱟᱦᱟᱜ ᱚᱠᱛᱚ ᱨᱮ ᱪᱟᱥ ᱠᱟᱹᱢᱤ ᱪᱮᱛᱟᱱ ᱨᱮ ᱡᱟᱦᱟᱱᱟᱜ ᱥᱟᱨ ᱠᱚ ᱮᱢᱟᱱ ᱛᱮᱢᱢᱟᱱ ᱥᱯᱨᱮᱭᱟᱨ ᱯᱨᱚᱭᱳᱜ ᱮᱫᱟ ᱡᱟᱦᱟᱸ ᱡᱤᱱᱤᱥᱴᱟᱨᱮ ᱟᱵᱚ ᱦᱚᱲᱢᱚ ᱪᱮᱛᱟᱱ ᱨᱮ ᱤᱯᱷᱮᱠᱴ ᱯᱟᱲᱟᱜ ᱠᱟᱱᱟ ᱦᱤᱥᱟᱹᱵ ᱛᱮ ᱡᱟᱦᱟᱸᱜᱮ ᱱᱤᱛᱳᱜᱼᱟᱜ ᱚᱠᱛᱚ ᱨᱮ ᱪᱟᱥ ᱟᱨᱡᱟᱣ ᱮᱫᱟᱵᱚᱱ ᱚᱸᱰᱮ ᱠᱷᱚᱱ ᱵᱤᱥ ᱠᱚ ᱨᱟᱱ ᱠᱚ ᱡᱟᱦᱟᱸᱵᱚᱱ ᱥᱯᱨᱮᱭᱮᱫᱟ ᱦᱟᱥᱟ ᱦᱚᱸ ᱠᱷᱟᱨᱟᱯᱚᱜ ᱠᱟᱱᱟ ᱦᱤᱥᱟᱹᱵᱛᱮ ᱟᱵᱚ ᱦᱚᱲᱢᱚ ᱪᱮᱛᱟᱱ ᱦᱚᱸ ᱟᱹᱰᱤᱜᱟᱱ ᱨᱩᱣᱟᱹ ᱟᱨᱡᱟᱣ ᱠᱟᱱᱟ ᱡᱟᱦᱟᱸᱜᱮ ᱩᱠᱤᱱ ᱵᱷᱤᱛᱨᱤ ᱠᱷᱚᱱ ᱟᱹᱰᱤ ᱵᱟᱹᱲᱤᱡ ᱡᱤᱱᱤᱥ ᱠᱟᱱ ᱜᱮᱭᱟ ᱦᱚᱲᱢᱚ ᱦᱚᱸ ᱠᱷᱟᱨᱟᱯᱚᱜ ᱠᱟᱱᱟ ᱯᱟᱹᱦᱤᱞ ᱫᱚ ᱡᱟᱦᱟᱸᱞᱮᱠᱟ ᱟᱵᱚ ᱜᱩᱨᱤᱡ ᱠᱟᱛᱮᱵᱚᱱ ᱪᱟᱥᱮᱫ ᱛᱟᱦᱮᱱ ᱱᱚᱣᱟ ᱥᱟᱨ ᱵᱟᱝ ᱞᱟᱜᱟᱜ ᱠᱟᱱᱟ ᱚᱱᱟ ᱜᱩᱨᱤᱡ ᱠᱚ ᱛᱮᱜᱮ ᱪᱟᱥ ᱦᱩᱭᱩᱜ ᱢᱟ ᱵᱮᱥ ᱦᱩᱭᱩᱜ ᱠᱟᱱᱟ ᱦᱚᱲᱢᱚ ᱞᱟᱹᱜᱤᱫ ᱛᱮᱦᱚᱸ ᱴᱷᱤᱠ ᱛᱟᱦᱮᱸ ᱠᱟᱱᱟ ᱪᱟᱥ ᱦᱚᱸ ᱵᱮᱥ ᱦᱩᱭᱩᱜ ᱠᱟᱱ ᱛᱟᱦᱮᱸᱜ ᱟᱨ ᱚᱱᱟ ᱨᱮᱭᱟᱜ ᱪᱟᱥ ᱟᱨᱡᱟᱣ ᱠᱟᱛᱮᱜ ᱡᱚᱢ ᱠᱟᱛᱮ ᱦᱚᱲ ᱦᱚᱸ ᱵᱷᱟᱜᱤ ᱜᱮᱵᱚᱱ ᱛᱟᱦᱮᱸ ᱠᱟᱱᱟ ᱱᱤᱛᱳᱜ ᱱᱚᱣᱟ ᱡᱟᱦᱟᱸ ᱡᱚᱥᱴᱟ ᱥᱟᱨᱵᱚᱱ ᱞᱟᱜᱟᱣᱮᱫᱟ ᱚᱱᱟ ᱥᱟᱨ ᱨᱮ ᱵᱤᱥᱟᱠᱛᱚ ᱡᱤᱱᱤᱥ ᱠᱟᱱᱟ ᱥᱯᱨᱮᱭᱟᱜ ᱟᱵᱚᱱ ᱦᱚᱲᱢᱚ ᱪᱮᱛᱟᱱ ᱨᱮ ᱟᱹᱰᱤᱜᱟᱱ ᱠᱷᱟᱨᱟᱯ ᱦᱩᱭᱩᱜ ᱠᱟᱱᱟ ᱟᱨ ᱪᱟᱥ ᱞᱟᱹᱜᱤᱫ ᱦᱟᱥᱟ ᱦᱚᱸ ᱵᱟᱹᱲᱤᱡᱚᱜ ᱠᱟᱱᱟ ᱟᱡᱟᱨ ᱠᱷᱚᱱ ᱱᱚᱸᱰᱮ ᱠᱷᱚᱱᱜᱮ ᱟᱹᱰᱤᱜᱟᱱ ᱚᱰᱳᱠᱚᱜ ᱠᱟᱱᱟ ᱡᱟᱦᱟᱸ ᱦᱤᱥᱟᱹᱵᱽᱛᱮ ᱟᱵᱚ ᱦᱚᱲᱢᱚᱨᱮ ᱰᱷᱮᱨ ᱛᱮᱫ ᱜᱮ ᱮᱴᱠᱮᱴᱚᱬᱮ ᱠᱟᱱᱟ ᱦᱤᱥᱟᱹᱵ ᱛᱮ ᱱᱚᱣᱟ ᱫᱚ ᱵᱟᱝ ᱴᱷᱤᱠᱟ ᱜᱩᱨᱤᱡ ᱜᱮ ᱞᱟᱜᱟᱣ ᱞᱮᱠᱷᱟᱱ ᱟᱹᱰᱤ ᱱᱟᱯᱟᱭᱚᱜᱼᱟ ᱪᱟᱥ ᱴᱷᱤᱠ ᱛᱟᱦᱮᱱᱟ ᱦᱚᱲᱢ ᱦᱚᱸ ᱴᱷᱤᱠ ᱛᱟᱦᱮᱱᱟ